ᱦᱮᱸ ᱜᱚᱝᱠᱮ ᱦᱮᱸ ᱜᱚᱝᱠᱮ ᱡᱚᱦᱟᱨ ᱡᱚᱦᱟᱨ ᱦᱮᱸ ᱚᱱᱟ ᱫᱚ ᱠᱟᱹᱢᱤ ᱫᱚ ᱦᱟᱸᱜ ᱞᱮᱛᱟᱲ ᱜᱮ ᱪᱟᱞᱟᱜ ᱠᱟᱱᱟ ᱦᱮᱸ ᱴᱷᱤᱼᱴᱷᱟᱠ ᱜᱮᱠᱚ ᱠᱟᱹᱢᱤ ᱠᱟᱱᱟ ᱱᱟᱸᱜ ᱟᱫᱚ ᱟᱫᱚ ᱠᱟᱛᱷᱟ ᱫᱚ ᱦᱩᱭᱩᱜ ᱠᱟᱱᱟ ᱩᱱᱠᱩ ᱚᱠᱛᱮ ᱨᱮ ᱠᱟᱹᱴᱤᱡ ᱚᱱᱟ ᱠᱟᱹᱣᱰᱤ ᱠᱚ ᱵᱟᱠᱚ ᱧᱟᱢᱮᱫᱛᱮ ᱠᱟᱹᱴᱤᱡ ᱠᱚ ᱟᱛᱨᱩᱧᱚᱜ ᱠᱟᱱᱟ ᱱᱟᱜ

ᱦᱮᱸ ᱠᱟᱹᱢᱤ ᱫᱚ ᱦᱩᱭ ᱥᱟᱹᱛ ᱜᱚᱫᱚᱜ ᱠᱟᱱᱟ ᱱᱟᱜ ᱠᱷᱟᱱ ᱟᱨ ᱵᱟᱨ ᱥᱤᱧ ᱯᱮ ᱢᱟᱦᱟ ᱠᱷᱟᱱ ᱜᱮ ᱱᱟᱜ ᱠᱷᱟᱱ ᱦᱩᱭ ᱥᱟᱹᱛ ᱜᱚᱫᱚᱜᱼᱟ ᱟᱫᱚ ᱩᱱᱠᱩ ᱠᱟᱹᱴᱤᱡ ᱱᱟᱜ ᱠᱷᱟᱱ ᱠᱚ ᱡᱟᱹᱨᱤᱭᱮᱫ ᱜᱟᱭᱟ ᱪᱮᱫ ᱱᱟᱜ ᱞᱟᱹᱭ ᱮᱫᱟᱠᱚ ᱯᱩᱨᱟᱹ ᱫᱚ ᱵᱟᱝ ᱨᱮᱦᱚᱸ ᱚᱫᱽᱫᱷᱮᱠ ᱚᱫᱽᱫᱷᱮᱠ ᱠᱟᱹᱴᱤᱡ ᱠᱟᱹᱣᱰᱤ ᱠᱚᱠᱚ ᱧᱟᱢ ᱤᱫᱤ ᱞᱮᱠᱷᱟᱱ ᱟᱫᱚ ᱟᱠᱚᱣᱟᱜ ᱠᱟᱹᱢᱤ ᱨᱮᱦᱚᱸ ᱮᱱᱟᱨᱡᱤ ᱠᱚ ᱠᱟᱹᱴᱤᱡ ᱦᱳᱭᱳᱜᱼᱟ ᱚᱱᱠᱟᱱᱟᱜ ᱥᱚᱢᱚᱥᱥᱟ ᱟᱨᱠᱤ ᱩᱱᱠᱩ ᱠᱚ ᱞᱟᱹᱭᱟᱹᱧ ᱠᱟᱱᱟ ᱱᱟᱜ

ᱦᱳᱭ ᱦᱳᱭ

ᱦᱮᱸ ᱦᱮᱸ ᱟᱨ ᱚᱱᱮ ᱡᱟᱦᱟᱸ ᱦᱳᱭ ᱦᱳᱭ ᱟᱨ ᱚᱱᱮ ᱡᱟᱦᱟᱸ ᱦᱟᱸᱜ ᱠᱷᱟᱱ ᱩᱱᱠᱩᱣᱟᱜ ᱡᱟᱦᱟᱸ ᱢᱟᱜ ᱨᱮᱱᱟᱜ ᱡᱟᱦᱟᱸ ᱫᱚᱥ ᱯᱷᱩᱴ ᱫᱚ ᱛᱤᱸᱜᱩ ᱦᱚᱪᱚ ᱜᱮ ᱦᱩᱭᱩᱜᱼᱟ ᱦᱟᱸᱜ ᱠᱷᱟᱱ ᱚᱱᱠᱟᱱᱟᱜ ᱨᱮ ᱠᱟᱹᱴᱤᱡ ᱩᱱᱠᱩ ᱞᱟᱹᱭᱟᱠᱚ ᱠᱟᱱ ᱠᱷᱟᱱ ᱟᱫᱚ ᱩᱱᱠᱩ ᱠᱚ ᱞᱟᱹᱭ ᱮᱫᱟ ᱱᱱᱚᱛᱮ ᱦᱚᱸᱞᱮ ᱠᱟᱹᱢᱤᱭᱮᱫᱟ ᱟᱨ ᱯᱚᱭᱥᱟ ᱴᱷᱤᱼᱴᱷᱟᱠ ᱵᱟᱞᱮ ᱧᱟᱢᱮᱫᱟ ᱚᱱᱟᱛᱮ ᱩᱱᱠᱩ ᱠᱟᱹᱴᱤᱡ ᱠᱚ ᱟᱛᱨᱩᱧᱚᱜ ᱠᱟᱱᱟ ᱞᱟᱹᱭᱫᱟᱹᱧ ᱵᱟᱝ ᱠᱟᱹᱢᱤ ᱫᱚ ᱴᱷᱤᱠᱼᱴᱷᱟᱠ ᱜᱮ ᱦᱩᱭᱩᱜᱼᱟ ᱛᱚ ᱚᱱᱰᱮ ᱦᱟᱸᱜ ᱠᱷᱟᱱ ᱚᱯᱤᱥᱟᱨ ᱠᱚ ᱦᱟᱸᱜ ᱠᱷᱟᱱ ᱠᱚ ᱦᱤᱡᱩᱜᱼᱟ ᱢᱟᱯ ᱡᱳᱜᱟᱠᱚ ᱦᱮᱸ ᱟᱪᱪᱷᱟ ᱴᱷᱤᱠᱜᱮᱭᱟ ᱦᱮᱸ ᱦᱮᱸ ᱦᱮᱸ ᱦᱮᱸ ᱦᱮᱸ

ᱦᱚᱸ ᱦᱚᱸ ᱦᱚᱸ ᱦᱚᱸ ᱦᱚᱸ ᱟᱪᱪᱷᱟ ᱴᱷᱤᱠ ᱴᱷᱤᱠᱜᱮᱭᱟ ᱧᱟᱯᱟᱢ ᱠᱟᱛᱮ ᱱᱟᱜ ᱞᱟᱝ ᱨᱚᱯᱚᱲᱟ ᱱᱟᱜ ᱦᱮᱸ ᱞᱟᱹᱭᱢᱮ

ᱴᱷᱤᱠᱜᱮᱭᱟ ᱛᱟᱦᱚᱞᱮ ᱢᱟ ᱦᱮᱸ